ᱟᱭᱩ ᱵᱟᱵᱟ ᱠᱷᱚᱱ ᱮᱛᱚᱦᱚᱵ ᱠᱟᱛᱮᱜ ᱟᱛᱳᱨᱮᱱ ᱥᱟᱱᱟᱢ ᱥᱟᱱᱟᱢ ᱢᱟᱨᱟᱝ ᱦᱩᱰᱤᱧ ᱦᱚᱲ ᱠᱚᱣᱟᱜ ᱚᱠᱛᱚ ᱱᱟᱯᱤᱛ ᱟᱪᱩᱪᱟᱞᱟᱣ ᱠᱟᱛᱷᱟ ᱢᱟᱱᱟᱣ ᱵᱟᱪᱚᱠ ᱠᱟᱛᱷᱟ ᱠᱩᱧ ᱟᱸᱡᱚᱢ ᱞᱮᱜ ᱛᱮ ᱛᱮᱦᱮᱧ ᱢᱤᱫ ᱱᱟᱯᱟᱭ ᱴᱷᱟᱶ ᱨᱤᱧ ᱥᱮᱴᱮᱨ ᱟᱠᱟᱱᱟ ᱫᱚᱥᱟᱨ ᱫᱚ ᱯᱩᱛᱷᱤ ᱯᱟᱛᱷᱟᱢᱨᱮ ᱠᱷᱚᱫᱟ ᱟᱠᱟᱱ ᱚᱪᱮᱫ ᱢᱚᱱᱮ ᱪᱮᱛᱮᱱᱚᱜ ᱞᱮᱠᱟᱱ ᱥᱟᱸᱫᱮᱥ ᱠᱚ ᱢᱚᱱᱮ ᱚᱱᱛᱚᱨ ᱨᱮ ᱟᱱᱟᱭᱠᱟᱹᱣ ᱠᱟᱛᱮᱜ ᱤᱧ ᱵᱩᱫᱽᱫᱷᱤ ᱫᱤᱥᱟᱹᱧ ᱞᱟᱥᱮᱨ ᱟᱠᱟᱫ ᱛᱤᱧᱟᱹ